ᱤᱧ ᱚᱲᱟᱜ ᱫᱟᱵ ᱵᱟᱹᱧ ᱵᱟᱲᱟᱭᱟ ᱪᱮᱫᱟᱜ ᱥᱮ ᱤᱧ ᱵᱟᱵᱟ ᱟᱹᱣᱨᱤᱭ ᱪᱮᱫ ᱟᱹᱧᱟᱹ ᱚᱲᱟᱜ ᱫᱟᱵ ᱟᱨ ᱪᱟᱥᱵᱟᱥ ᱨᱮᱭᱟᱜ ᱫᱚ ᱟᱹᱰᱤ ᱜᱮ ᱞᱟᱹᱠᱛᱤᱭᱟ ᱪᱮᱫᱟᱜ ᱥᱮ ᱪᱟᱥᱵᱟᱥ ᱵᱟᱵᱚ ᱠᱚᱨᱟᱣ ᱞᱮᱠᱷᱟᱡ ᱡᱚᱢ ᱵᱟᱵᱚ ᱧᱟᱢᱟ